ᱦᱮᱸ ᱡᱚᱦᱟᱨᱜᱮ ᱤᱧ ᱫᱚ ᱚᱱᱤᱱᱫᱤᱛᱟ ᱴᱩᱰᱩ ᱵᱤᱨᱵᱷᱩᱢ ᱠᱷᱚᱱᱤᱧ ᱞᱟᱹᱭᱫᱟ ᱦᱮᱸ ᱟᱫᱚ ᱟᱯᱮ ᱚᱱᱟ ᱯᱚᱥᱪᱤᱢ ᱵᱚᱨᱫᱷᱚᱢᱟᱱ ᱨᱮ ᱡᱟᱦᱟᱸ ᱦᱟᱥᱯᱤᱴᱟᱞ ᱠᱚ ᱢᱮᱱᱟᱜ ᱠᱟᱫᱟ ᱚᱸᱰᱮᱱᱟᱜ ᱵᱚᱞᱮ ᱵᱮᱵᱚᱥᱛᱷᱟ ᱪᱮᱫ ᱠᱚ ᱦᱮᱱᱟᱜ ᱠᱟᱫᱟ ᱪᱮᱫᱠᱟ ᱧᱟᱢᱚᱜᱼᱟ ᱥᱩᱡᱳᱜᱽ ᱥᱩᱵᱤᱫᱟ ᱠᱚ ᱦᱮᱸ ᱵᱚᱞᱮ ᱚᱱᱮ ᱰᱟᱭᱨᱤᱭᱟ ᱠᱚ ᱰᱟᱭᱨᱤᱭᱟ ᱦᱩᱭ ᱠᱟᱱᱟ ᱵᱟᱨ ᱯᱮ ᱫᱤᱱ ᱫᱷᱚᱨᱮ ᱟᱫᱚ ᱩᱱᱤ ᱯᱮᱥᱮᱱ ᱫᱚᱠᱤ ᱚᱸᱰᱮᱜᱮ ᱵᱷᱩᱨᱛᱤ ᱜᱟᱱᱚᱜ ᱜᱮᱭᱟ ᱥᱮ ᱦᱮᱸ ᱦᱮᱸ ᱥᱮᱨᱚᱠᱚᱢ ᱫᱚ ᱛᱟᱦᱞᱮ ᱠᱷᱚᱨᱪᱟ ᱫᱚ ᱵᱟᱝ ᱠᱷᱚᱨᱪᱟᱭ ᱦᱩᱭᱩᱜᱼᱟ ᱵᱚᱞᱮ ᱚᱸᱰᱮ ᱠᱷᱚᱱ ᱜᱮ ᱦᱮᱸ ᱛᱟᱦᱞᱮ ᱠᱟᱜᱚᱡᱽ ᱠᱚᱫᱚ ᱤᱫᱤ ᱠᱟᱜ ᱦᱩᱭᱩᱜ ᱜᱮᱭᱟ ᱵᱚᱞᱮ ᱵᱷᱳᱴᱟᱨ ᱠᱟᱨᱰ ᱠᱚ ᱦᱮᱸ ᱦᱮᱸ ᱦᱮᱸ ᱦᱮᱸ ᱟᱨ ᱡᱟᱦᱟᱸ ᱠᱚᱨᱮ ᱡᱩᱫᱤ ᱵᱟᱨᱦᱮ ᱨᱮ ᱡᱟᱦᱟᱱᱟᱜ ᱜᱮ ᱨᱟᱱ ᱠᱚᱭ ᱡᱚᱢ ᱵᱟᱲᱟᱭᱮᱫ ᱠᱷᱟᱱ ᱚᱱᱟ ᱠᱟᱜᱚᱡᱽ ᱠᱚᱦᱚᱸ ᱤᱫᱤ ᱠᱟᱜ ᱦᱩᱭᱩᱜᱼᱟ ᱦᱮᱸ ᱦᱮᱸ ᱟᱨᱚ ᱡᱩᱫᱤ ᱡᱟᱦᱟᱱᱟᱜ ᱨᱚᱠᱛᱚ ᱯᱚᱨᱤᱠᱠᱷᱟ ᱠᱚ ᱥᱮ ᱚᱸᱰᱮ ᱠᱷᱚᱱ ᱜᱮ ᱚᱱᱟ ᱫᱚᱠᱚ ᱛᱟᱦᱞᱮ ᱚᱱᱟ ᱥᱟᱥᱛᱷᱚ ᱥᱟᱛᱷᱤ ᱠᱟᱨᱰ ᱦᱚᱸ ᱤᱫᱤ ᱠᱟᱜ ᱦᱩᱭᱩᱜᱼᱟ ᱦᱩᱸ ᱦᱩᱸ ᱢᱟᱱᱮ ᱡᱷᱚᱛᱚ ᱨᱚᱠᱚᱢᱟᱜ ᱵᱮᱵᱚᱥᱛᱷᱟ ᱜᱮ ᱟᱨᱠᱤ ᱚᱸᱰᱮ ᱠᱷᱚᱱᱟᱜ ᱧᱟᱢᱚᱜᱼᱟ ᱦᱮᱸ ᱡᱚᱢᱼᱧᱩ ᱨᱮᱱᱟᱜ ᱦᱚᱸ ᱠᱷᱚᱨᱪᱟ ᱤᱭᱟᱹ ᱫᱚ ᱵᱟᱝ ᱦᱩᱭᱩᱜᱼᱟ ᱦᱮᱸ ᱡᱮᱢᱚᱱ ᱨᱩᱜᱤ ᱛᱮᱢᱚᱱ ᱡᱚᱢᱟᱜ ᱠᱚᱠᱚ ᱮᱢᱟᱭᱟ ᱦᱩᱸ ᱛᱟᱦᱞᱮ ᱵᱷᱟᱹᱞᱤ ᱵᱮᱵᱚᱥᱛᱷᱟ ᱜᱮ ᱟᱨᱠᱤ ᱚᱸᱰᱮ ᱫᱚ ᱢᱮᱱᱟᱜᱼᱟ ᱟᱪᱪᱷᱟ ᱴᱷᱤᱠᱜᱮᱭᱟ ᱛᱟᱦᱞᱮ ᱚᱱᱟᱜᱮ ᱟᱨᱠᱤ ᱵᱟᱲᱟᱭ ᱨᱮᱱᱟᱜ ᱛᱟᱦᱮᱸᱞᱮᱱᱟ ᱛᱟᱦᱞᱮ ᱫᱚ ᱦᱮᱸ ᱪᱟᱞᱟᱜ ᱟᱞᱮ ᱤᱫᱤᱭᱮᱭᱟᱞᱮ ᱯᱮᱥᱮᱱ ᱫᱚ ᱛᱟᱦᱞᱮ ᱦᱮᱸ ᱴᱷᱤᱠᱜᱮᱭᱟ